ᱫᱟᱨᱮ ᱱᱟᱹᱲᱤ ᱫᱚ ᱱᱚᱝᱠᱟᱱᱟᱜ ᱠᱟᱱᱟ ᱢᱟᱱᱮ ᱯᱚᱨᱤᱵᱮᱥ ᱚᱱᱩᱡᱟᱭᱤ ᱢᱤᱼᱢᱤᱫ ᱫᱟᱨᱮ ᱱᱟᱹᱲᱤ ᱡᱮᱢᱚᱱ ᱟᱯᱮᱞ ᱠᱚᱫᱚ ᱠᱟᱥᱢᱤᱨ ᱨᱮ ᱦᱩᱭᱩᱜ ᱟᱛᱚ ᱱᱚᱰᱮ ᱟᱯᱮᱞ ᱫᱟᱨᱮᱧ ᱨᱚᱦᱚᱭ ᱞᱟᱜᱟ ᱟᱠᱟᱫᱟ ᱯᱮ ᱪᱟᱫᱚ ᱜᱟᱱ ᱡᱤᱣᱭᱮᱫ ᱛᱟᱸᱦᱮ ᱠᱟᱱ ᱛᱤᱧᱟ ᱟᱨ ᱜᱚᱡ ᱮᱱᱟ ᱛᱟᱹᱢᱤᱞᱱᱟᱹᱲᱩ ᱠᱷᱚᱡ ᱟᱹᱜᱩ ᱞᱮᱫᱟᱧ ᱟᱹᱜᱩ ᱦᱚᱪᱚᱞᱮᱫ ᱠᱚᱣᱟᱧ ᱠᱟᱹᱢᱤ ᱦᱚᱲ ᱠᱚ ᱪᱟᱞᱟᱜᱼᱟ ᱛᱟᱹᱢᱤᱞᱱᱟᱲᱩ ᱫᱚ ᱟᱫᱚ ᱩᱱᱠᱩ ᱠᱚ ᱟᱹᱜᱩ ᱟᱹᱫᱤᱧ ᱛᱟᱸᱦᱮᱜ ᱫᱟᱨᱪᱤᱱᱤ ᱪᱟᱨᱟ ᱫᱟᱨᱪᱤᱱᱤ ᱟᱹᱰᱤ ᱡᱚᱛᱚᱱ ᱛᱤᱧ ᱨᱚᱦᱚᱭ ᱞᱟᱜᱟ ᱠᱮᱫᱟ

ᱟᱫᱚᱧ ᱨᱚᱦᱚᱭ ᱠᱮᱫᱟ ᱢᱤᱫ ᱵᱚᱪᱷᱚᱨ ᱜᱟᱱ ᱡᱤᱣᱭᱮᱫ ᱞᱮᱱ ᱛᱤᱧᱟᱹ ᱢᱮᱱᱠᱷᱟᱱ ᱫᱩ ᱯᱷᱩᱴ ᱥᱮ ᱟᱹᱲᱟᱹᱭ ᱯᱷᱩᱴ ᱜᱟᱱ ᱠᱷᱟᱹᱲ ᱦᱩᱭ ᱞᱮᱱᱟ ᱟᱫᱚᱧ ᱢᱮᱱᱫᱟ ᱱᱚᱜ ᱚᱭ ᱛᱚ ᱡᱮᱣᱭᱮᱫ ᱮᱱ ᱛᱤᱧᱟ ᱫᱟᱨᱪᱤᱱᱤ ᱠᱟᱱᱟ ᱟᱫᱚ ᱢᱮᱱᱠᱷᱟᱱ ᱰᱮᱲ ᱵᱚᱪᱷᱚᱨ ᱜᱟᱱ ᱢᱤᱫ ᱵᱚᱪᱷᱚᱨ ᱛᱟᱞᱟ ᱱᱚᱝᱠᱟ ᱛᱟᱸᱦᱮᱭᱮᱱᱟ ᱟᱨᱤᱧ ᱜᱚᱡ ᱦᱚᱪᱚ ᱠᱮᱫᱟ ᱚᱱᱟᱛᱮ ᱤᱧ ᱫᱩᱧ ᱦᱩᱫᱤᱥ ᱫᱟ ᱯᱟᱪᱮᱫ ᱚᱱᱟ ᱫᱚ ᱟᱵᱚᱦᱟᱣᱟ ᱥᱮ ᱯᱚᱨᱤᱵᱮᱥ ᱯᱚᱨᱤᱵᱮᱥ ᱚᱱᱩᱡᱟᱭᱤ ᱜᱮ ᱦᱩᱭᱩᱜᱼᱟ ᱛᱟᱨᱯᱚᱨᱮ ᱡᱮᱱᱚ ᱞᱤᱪᱩ ᱞᱤᱪᱩ ᱦᱚᱸ ᱨᱚᱦᱚᱭ ᱞᱤᱫᱟᱹᱧ ᱢᱮᱱᱠᱷᱟᱱ ᱞᱤᱪᱩ ᱫᱚ ᱨᱚᱦᱚᱭ ᱞᱤᱫᱟᱹᱧ ᱜᱚᱡ ᱫᱚ ᱵᱟᱝ ᱜᱚᱡ ᱞᱮᱱᱟ ᱦᱮᱸ ᱮᱱᱠᱷᱟᱱ ᱫᱟᱨᱮ ᱫᱚ ᱫᱟᱨᱮᱭᱮᱱᱟ ᱩᱱᱟᱹᱜ ᱢᱚᱸᱡ ᱫᱚ ᱵᱟᱝ ᱫᱟᱨᱮᱭᱮᱱᱟ ᱡᱚᱭᱮᱱᱟ ᱡᱚ ᱫᱚ ᱵᱟᱝ ᱡᱚᱢᱚᱜᱚᱜ ᱠᱟᱱᱟ ᱦᱮᱸ ᱡᱚᱡᱚᱭᱮᱱᱟ ᱤᱧ ᱦᱩᱫᱤᱥ ᱵᱟᱲᱟᱭᱮᱫᱟ ᱚᱱᱟ ᱯᱚᱭᱥᱟ ᱠᱚᱫᱚ ᱯᱚᱨᱤᱵᱮᱥ ᱩᱯᱚᱨᱮ ᱱᱤᱨᱵᱷᱚᱨᱟ ᱪᱮᱫ ᱞᱮᱠᱟᱱᱟ ᱚᱱᱠᱟ ᱡᱟᱭᱜᱟᱨᱮ ᱦᱩᱭᱩᱜᱼᱟ ᱡᱮᱢᱚᱱ ᱠᱟᱥᱢᱤᱨ ᱨᱮ ᱦᱩᱭᱩᱜ ᱠᱟᱱᱟ ᱦᱮᱸ ᱟᱯᱮᱞ ᱛᱟᱢᱤᱞᱱᱟᱲᱩ ᱠᱚᱨᱮ ᱫᱟᱨᱪᱤᱱᱤ ᱪᱟᱥᱮᱜ ᱠᱟᱱᱟ ᱠᱚ ᱢᱟᱞᱫᱟ ᱠᱚᱨᱮ ᱠᱚ ᱪᱟᱥᱫᱟ ᱩᱞ ᱥᱮ ᱞᱤᱪᱩ ᱟᱫᱚᱧ ᱢᱮᱱᱫᱟ ᱟᱵᱚᱣᱟ ᱪᱮᱛᱟᱱ ᱱᱤᱨᱵᱷᱚᱨ ᱠᱟᱱᱟ ᱡᱚᱛᱚ ᱡᱟᱭᱜᱟ ᱨᱮᱫᱚ ᱵᱟᱝ ᱦᱩᱭᱩᱜᱼᱟ ᱚᱱᱟᱛᱮ ᱠᱩᱨᱩᱢᱩᱴᱩ ᱠᱟᱫᱟᱧ ᱢᱮᱱᱠᱷᱟᱱ ᱵᱟᱹᱧ ᱡᱩᱛ ᱫᱟᱲᱮ ᱟᱠᱟᱫᱟ